ᱤᱧᱫᱚ ᱥᱮᱨᱮᱧ ᱫᱚ ᱟᱹᱰᱤ ᱟᱴ ᱤᱧ ᱠᱩᱥᱤᱭᱟᱜᱼᱟ ᱟᱨ ᱵᱟᱹᱫᱽᱼᱵᱟᱹᱭᱦᱟᱹᱲ ᱠᱟᱹᱢᱤ ᱵᱟᱲᱟ ᱠᱚᱨᱮᱦᱚᱸ ᱢᱚᱱᱮᱨᱮ ᱟᱪᱠᱟᱜᱮ ᱦᱤᱡᱩᱜᱼᱟ ᱮᱠᱞᱟᱨᱮ ᱨᱟᱦᱟ ᱠᱟᱛᱮᱫ ᱤᱧ ᱥᱮᱨᱮᱧᱟ ᱟᱨ ᱥᱮᱨᱮᱧ ᱠᱟᱛᱮᱫ ᱤᱧ ᱩᱭᱦᱟᱹᱨ ᱟᱹᱪᱩᱨᱟ ᱱᱚᱜᱼᱚᱭ ᱛᱳ ᱩᱱᱟᱹᱜ ᱱᱟᱯᱟᱭᱜᱮᱧ ᱥᱮᱨᱮᱧᱫᱼᱟ ᱮᱱᱠᱷᱟᱱ ᱤᱧ ᱢᱮᱱᱟ ᱚᱱᱟᱫᱚ ᱚᱠᱟᱨᱮᱧ ᱥᱮᱨᱮᱧᱟ ᱦᱟᱯᱮ ᱢᱤᱫ ᱫᱤᱱ ᱜᱟᱱ ᱫᱤᱱᱫᱚ ᱵᱟᱝᱠᱷᱟᱱ ᱟᱠᱷᱲᱟ ᱠᱚᱨᱮᱧ ᱥᱮᱨᱮᱧᱟ ᱦᱚᱲ ᱥᱟᱢᱟᱝ ᱨᱮ ᱩᱱᱠᱩ ᱪᱮᱫ ᱞᱮᱠᱟ ᱠᱚ ᱢᱮᱱᱟ ᱡᱩᱫᱤ ᱚᱸᱰᱮᱦᱚᱸ ᱠᱚ ᱠᱩᱥᱤᱭᱟᱜᱼᱟ ᱮᱱᱠᱷᱟᱱ ᱫᱚᱨᱠᱟᱨ ᱯᱟᱲᱟᱜᱼᱟ ᱠᱚᱨᱮ ᱦᱚᱸ ᱠᱟᱛᱮᱫ ᱫᱤᱥᱚᱢ ᱦᱚᱲ ᱢᱟ ᱟᱸᱡᱚᱢ ᱦᱚᱪᱚ ᱠᱚᱣᱟᱹᱧ ᱚᱱᱠᱟᱧ ᱩᱭᱦᱟᱹᱨ ᱵᱟᱲᱟᱭᱟ ᱟᱨᱦᱚᱸ ᱵᱟᱝᱠᱷᱟᱱ ᱱᱮᱛᱟᱨ ᱢᱟ ᱱᱚᱣᱟ ᱰᱷᱟᱠᱟ ᱡᱩᱜᱽ ᱠᱟᱱᱟ ᱥᱮᱬᱟ ᱚᱱᱟ ᱠᱚ ᱠᱷᱩᱞᱟᱹᱣ ᱠᱟᱛᱮᱫ ᱨᱮᱦᱚᱸ ᱫᱤᱥᱚᱢ ᱦᱚᱲᱵᱚ ᱟᱸᱡᱚᱢ ᱦᱚᱪᱚ ᱠᱚᱣᱟ ᱢᱮᱱᱛᱮᱫ ᱢᱚᱱᱮᱨᱮ ᱩᱭᱦᱟᱹᱨ ᱦᱤᱡᱩᱜᱼᱟ